ᱡᱷᱟᱲᱜᱨᱟᱢ ᱦᱚᱱᱚᱛ ᱨᱮ ᱥᱚᱨᱮᱥᱟᱜ ᱠᱷᱮᱞᱳᱰ ᱫᱚ ᱦᱩᱭᱩᱜ ᱠᱟᱱᱟ ᱵᱚᱞ ᱠᱷᱮᱞᱳᱰ ᱱᱚᱰᱮ ᱫᱚ ᱟᱹᱰᱤᱜᱟᱱ ᱦᱚᱲ ᱠᱚ ᱡᱟᱣᱨᱟ ᱠᱚᱣᱟ ᱱᱚᱣᱟ ᱠᱷᱮᱞᱳᱰ ᱨᱮᱱᱟᱜ ᱵᱷᱟᱵᱽᱱᱟ ᱠᱚᱨᱮ ᱫᱚ ᱡᱷᱚᱛᱚ ᱦᱚᱲ ᱱᱚᱣᱟ ᱜᱮᱠᱚ ᱢᱚᱱᱮᱭᱟ ᱡᱮ ᱵᱟᱨᱭᱟ ᱠᱷᱮᱞ ᱡᱮ ᱵᱟᱨᱭᱟ ᱴᱤᱢ ᱨᱮᱭᱟᱜ ᱠᱷᱮᱞ ᱦᱩᱭᱩᱜ ᱠᱟᱱᱟ ᱢᱮᱱᱠᱷᱟᱱ ᱢᱤᱫᱴᱤᱱ ᱴᱤᱢ ᱫᱚ ᱜᱳᱞ ᱫᱟᱲᱮᱭᱟᱫᱟᱭ ᱢᱤᱫᱴᱮᱱ ᱫᱚ ᱵᱟᱭ ᱫᱟᱲᱮᱭᱟᱫᱟᱭ ᱚᱱᱟᱜᱮ